ᱟᱞᱮ ᱢᱤᱫᱴᱮᱡ ᱜᱟᱹᱰᱭᱟᱹ ᱢᱮᱱᱟᱜ ᱛᱟᱞᱮᱭᱟ ᱟᱫᱚ ᱦᱟᱹᱠᱩ ᱥᱟᱵ ᱠᱟᱛᱮ ᱞᱮ ᱟ ᱠᱷᱨᱤᱧᱮᱜ ᱠᱚᱣᱟ ᱟᱫᱚ ᱦᱟᱹᱠᱩ ᱥᱟᱵ ᱠᱟᱛᱮ ᱟ ᱠᱷᱨᱤᱧ ᱠᱟᱛᱮ ᱫᱚ ᱟᱹᱰᱤ ᱱᱟᱯᱟᱭ ᱜᱮ ᱦᱩᱭᱩᱜ ᱠᱟᱱᱟ ᱡᱟᱜᱮ ᱯᱚᱭᱥᱟ ᱠᱩᱲᱤ ᱦᱩᱭᱩᱜ ᱠᱟᱱᱟ ᱚᱸᱰᱮ ᱠᱷᱚᱡ ᱜᱮ ᱟᱨ ᱚᱱᱠᱟ ᱢᱤᱫᱴᱮᱡ ᱟᱛᱳ ᱨᱮ ᱜᱨᱩᱯ ᱢᱮᱱᱟᱜ ᱛᱟᱞᱮᱭᱟ ᱫᱚᱞ ᱨᱮᱭᱟᱜ ᱟᱫᱚ ᱚᱸᱰᱮ ᱠᱷᱚᱡ ᱜᱮ ᱟᱫᱚ ᱩᱱᱠᱩ ᱜᱨᱩᱯ ᱨᱮ ᱫᱚᱞ ᱠᱷᱚᱡ ᱜᱮ ᱴᱟᱠᱟᱞᱮ ᱠᱤᱪᱷᱩᱞᱮ ᱠᱷᱚᱨᱪᱟᱭᱮᱫᱟ ᱟᱨ ᱡᱟᱞ ᱠᱚᱞᱮ ᱠᱤᱨᱤᱧ ᱠᱟᱫᱟ ᱟᱨ ᱤᱭᱟᱹ ᱠᱚ ᱦᱟᱹᱠᱩ ᱫᱚᱦᱚ ᱟᱜ ᱠᱚ ᱞᱟᱹᱴᱩ ᱰᱮᱠᱪᱟ ᱠᱚᱠᱚ ᱠᱤᱨᱤᱧ ᱠᱟᱫᱟ ᱟᱫᱚ ᱮᱱᱛᱮᱜ ᱚᱸᱰᱮ ᱠᱷᱚᱡ ᱜᱮ ᱦᱩᱭᱩᱜ ᱠᱟᱱ ᱛᱟᱞᱮᱭᱟ ᱯᱚᱭᱥᱟᱠᱩᱲᱤ ᱪᱟᱥ ᱠᱷᱚᱡ ᱜᱮ